ᱤᱧᱫᱚ ᱢᱮᱨᱚᱢ ᱥᱮᱛᱟᱫᱚᱰᱤᱜᱟᱱᱤᱧ ᱫᱩᱞᱟᱹᱲ ᱠᱚᱣᱟ ᱪᱮᱫᱟᱜ ᱥᱮ ᱤᱧᱫᱚ ᱥᱮᱛᱟᱫᱚ ᱧᱩᱛᱩᱢ ᱠᱟᱛᱮᱜᱮᱧ ᱚᱦᱚᱣᱟᱭᱟ ᱡᱮ ᱢᱤᱫᱴᱮᱡ ᱥᱮᱛᱟᱧ ᱟᱹᱥᱩᱞ ᱟᱠᱟᱫᱮᱭᱟ ᱥᱮᱛᱟᱫᱚ ᱧᱩᱛᱩᱢ ᱠᱟᱛᱮᱜᱮᱧ ᱚᱦᱚᱣᱟᱭᱟ ᱥᱮᱛᱟᱫᱚᱧ ᱧᱩᱛᱩᱢ ᱟᱠᱟᱫᱮᱭᱟ ᱨᱟᱡᱩ ᱡᱚᱠᱷᱚᱱᱜᱤ ᱨᱟᱹᱡᱩᱧ ᱚᱦᱚᱣᱟᱭᱟ ᱛᱟᱞᱦᱮ ᱧᱤᱨ ᱦᱟᱹᱡᱩᱜᱼᱟᱭ ᱤᱧᱴᱷᱮᱡ ᱛᱟᱞᱡᱮ ᱥᱮᱛᱟᱧ ᱚᱦᱚᱣᱟᱭᱟ ᱥᱮᱛᱟᱜ ᱜᱮᱭ ᱦᱟᱡᱩᱜᱚᱼᱟ ᱚᱱᱟ ᱡᱟᱜᱟᱨᱮ ᱫᱚ ᱢᱮᱨᱚᱢ ᱫᱚ ᱵᱟᱭ ᱦᱮᱡᱩᱜᱚᱼᱟ ᱛᱟᱞᱦᱮ ᱡᱚᱠᱷᱚᱱᱜᱮ ᱥᱮᱛᱟᱧ ᱦᱚᱦᱚᱣᱟᱭᱟ ᱛᱟᱞᱦᱮ ᱥᱮᱛᱟᱜᱮᱭ ᱦᱮᱡᱩᱜᱚᱼᱟ ᱩᱱᱤᱧ ᱚᱦᱚᱣᱟᱭ ᱠᱷᱟᱡ ᱨᱟᱹᱡᱩ ᱨᱟᱹᱡᱩᱜᱮᱭ ᱦᱮᱡᱩᱜᱚᱼᱟ ᱛᱳ ᱩᱱᱤᱧ ᱧᱩᱛᱩᱢ ᱠᱟᱫᱮᱭᱟ ᱩᱱᱤᱭ ᱵᱤᱡᱷᱟᱹᱣ ᱴᱷᱤᱠᱟ ᱟᱨ ᱢᱮᱨᱚᱢᱦᱚᱸ ᱱᱚᱠᱟᱧ ᱧᱩᱛᱩᱢᱠᱟᱫᱮᱭᱟ ᱡᱮ ᱦᱚᱭᱛᱚ ᱚᱠᱟᱥᱮᱪ ᱨᱮᱪᱚ ᱦᱤᱱᱟᱹᱧᱟ ᱚᱠᱟᱥᱮᱪ ᱨᱮᱪᱚ ᱛᱮᱦᱮᱸᱠᱟᱱᱟ ᱚᱲᱟᱜᱤᱧ ᱪᱟᱞᱟᱣᱱᱟ ᱛᱳᱧ ᱦᱚᱦᱚᱣᱟᱭ ᱠᱷᱟᱡ ᱡᱮ ᱦᱮᱸᱫᱟ ᱯᱟᱱᱚ ᱛᱟᱞᱦᱮ ᱩᱱᱤ ᱢᱮᱨᱚᱢ ᱢᱮᱨᱚᱢᱜᱮ ᱦᱮᱡᱩᱜᱼᱟᱭ ᱯᱟᱱᱚ ᱜᱮᱭ ᱦᱮᱡᱩᱜᱚᱼᱟ ᱛᱳ ᱢᱤᱫᱴᱮᱡ ᱱᱤᱭᱟᱹᱫᱚ ᱢᱟᱱᱮ ᱟᱞᱮᱫᱚ ᱥᱤᱢ ᱥᱩᱠᱨᱤ ᱟᱹᱥᱩᱞ ᱟᱠᱟᱫ ᱠᱚᱣᱟᱞᱮ ᱛᱳ ᱟᱫᱚ ᱚᱱᱟ ᱠᱟᱨᱚᱱᱟᱛᱮ ᱪᱮᱫᱼᱮᱢ ᱧᱩᱛᱩᱢ ᱠᱟᱭᱟ ᱛᱳ ᱚᱱᱟᱜᱮ ᱦᱚᱦᱚᱣᱟᱭ ᱠᱷᱟᱡ ᱩᱱᱤᱫᱚᱭ ᱦᱮᱡᱩᱜᱚᱼᱟᱭ ᱦᱮᱡᱩᱜᱚᱼᱟᱭ ᱟᱨ ᱟᱢᱴᱷᱮᱡ ᱜᱟᱥᱟᱣ ᱵᱟᱲᱟᱭᱟᱭᱟ ᱤᱭᱟᱹ ᱵᱟᱲᱟᱭᱟᱭ ᱟᱫᱚ ᱟᱞᱮᱫᱚ ᱥᱤᱢ ᱥᱩᱠᱨᱤᱠᱚ ᱞᱮ ᱟᱹᱥᱩᱞᱠᱟᱠᱜ ᱠᱚᱛᱚ ᱥᱮᱛᱟᱠᱚ ᱫᱚ ᱢᱟᱱᱮ ᱢᱮᱨᱚᱢ ᱫᱚ ᱢᱮᱨᱚᱢ ᱜᱚᱲᱟ ᱨᱮᱜᱮ ᱠᱚ ᱛᱮᱦᱮᱱᱟ ᱟᱨ ᱰᱟᱝᱨᱟᱢᱟ ᱰᱟᱝᱨᱟ ᱜᱚᱲᱟ ᱨᱮᱜᱮ ᱠᱚ ᱛᱮᱦᱮᱱᱟ ᱟᱨ ᱥᱮᱛᱟ ᱢᱟᱵᱚᱱ ᱵᱟᱰᱟᱭᱜᱮ ᱱᱤᱭᱟᱹᱢᱟ ᱡᱚᱛᱚᱦᱚᱲ ᱡᱮ ᱥᱮᱛᱟᱫᱚ ᱩᱱᱠᱩᱫᱚ ᱧᱤᱫᱟᱹᱠᱚ ᱯᱟᱦᱟᱨᱟᱭᱟ ᱧᱤᱫᱟᱹ ᱡᱟᱦᱟᱱ ᱠᱩᱢᱲᱩᱠᱚ ᱠᱚ ᱦᱮᱡᱞᱮᱱ ᱠᱷᱟᱡ ᱛᱟᱞᱦᱮ ᱠᱷᱟᱱᱫᱚ ᱩᱱᱠᱚ ᱜᱮᱠᱚ ᱦᱚᱦᱚ ᱵᱤᱨᱤᱫᱼᱟ ᱵᱚᱞᱮ ᱥᱮᱛᱟᱫᱚ ᱟᱹᱰᱤ ᱢᱚᱡᱽ ᱜᱮᱭᱟ ᱠᱚ ᱪᱮᱫᱟᱜ ᱥᱮ ᱥᱮᱛᱟ ᱟᱹᱥᱩᱞᱫᱚ ᱢᱚᱡᱽ ᱜᱮᱭᱟ ᱟᱞᱮᱫᱚ ᱚᱱᱟᱛᱮᱧ ᱢᱮᱱᱟ ᱢᱮᱨᱚᱢ ᱟᱹᱥᱩᱞ ᱠᱷᱟᱱᱫᱚ ᱢᱟᱱᱮ ᱤᱧᱫᱚ ᱵᱟᱹᱧ ᱦᱤᱨᱠᱷᱟᱹᱼᱟ ᱩᱱᱠᱩᱜᱤ ᱢᱟᱱᱮ ᱤᱧᱨᱮᱱᱫᱚ ᱡᱤᱵᱤᱠᱟ ᱞᱮᱠᱟ ᱪᱮᱫᱟᱜ ᱥᱮ ᱢᱮᱨᱚᱢᱫᱚ ᱢᱟᱱᱮ ᱟᱭᱢᱟᱜᱟᱱ ᱠᱚ ᱴᱟᱠᱟ ᱯᱟᱭᱥᱟᱠᱚ ᱤᱭᱟᱹᱭᱟ ᱡᱚᱠᱷᱚᱱ ᱩᱱᱤ ᱢᱮᱨᱚᱢᱮ ᱦᱟᱨᱟᱜᱼᱟ ᱛᱟᱞᱦᱮ ᱩᱱᱤ ᱢᱮᱨᱚᱢ ᱦᱚᱭᱛᱚ ᱩᱱᱤᱫᱚ ᱠᱟᱹᱥᱤᱜᱮᱭ ᱦᱚᱯᱚᱱᱱᱟ ᱯᱟᱴᱷᱟᱭ ᱦᱚᱯᱚᱱᱱᱟ ᱛᱟᱞᱦᱮ ᱩᱱᱤᱢ ᱠᱟᱹᱥᱤ ᱞᱮᱠᱷᱟᱡ ᱛᱟᱞᱦᱮ ᱩᱱᱤ ᱢᱤᱫ ᱵᱚᱪᱷᱚᱨᱮᱢ ᱫᱚᱦᱚ ᱞᱮᱠᱷᱟᱡ ᱟᱭᱢᱟᱭ ᱴᱟᱠᱟᱣᱟᱢᱟ ᱛᱟᱞᱦᱮ ᱤᱧᱫᱚ ᱚᱱᱟᱛᱮ ᱟᱹᱰᱤ ᱟᱴᱤᱧ ᱠᱩᱥᱤᱭᱟ ᱠᱚᱣᱟ ᱥᱮᱛᱟᱜᱨᱮ ᱵᱤᱨᱤᱫ ᱠᱟᱴᱮ ᱢᱮᱨᱚᱢᱤᱧ ᱳᱰᱳᱠ ᱠᱚᱣᱟ ᱚᱰᱳᱠ ᱠᱟᱛᱮᱫ ᱚᱱᱛᱮᱨᱮᱧ ᱛᱚᱞ ᱠᱚᱣᱟ ᱠᱩᱞᱦᱤ ᱥᱮᱫᱨᱮ ᱛᱟᱯᱚᱨᱮ ᱡᱚᱠᱷᱚᱱᱜᱮ ᱫᱚᱥᱴᱟ ᱵᱟᱨᱚᱴᱟ ᱮᱜᱟᱨᱚᱴᱟ ᱵᱟᱡᱟᱜᱼᱟ ᱛᱚᱠᱷᱚᱱᱜᱮ ᱤᱧᱢᱮᱱᱟ ᱡᱚᱢ ᱥᱮᱭᱟᱜᱠᱚᱧ ᱟᱹᱜᱩ ᱟᱠᱚᱣᱟ ᱢᱟᱱᱮ ᱵᱟᱲᱜᱮ ᱠᱷᱚᱡ ᱜᱷᱟᱥᱤᱧ ᱨᱟᱪᱟᱜ ᱟᱜᱩ ᱟᱠᱚᱣᱟ ᱜᱷᱟᱥᱤᱧ ᱡᱚᱢ ᱚᱪᱚᱠᱚᱣᱟ ᱟᱨ ᱦᱚᱜᱼᱚᱭ ᱱᱮᱛᱟᱨᱫᱚ ᱟᱞᱮᱫᱚ ᱵᱟᱹᱭᱦᱟᱹᱲ ᱠᱚᱨᱮ ᱡᱚᱛᱚᱜᱮ ᱪᱟᱥ ᱯᱷᱚᱥᱚᱞ ᱦᱮᱱᱟᱜᱼᱟ ᱛᱚ ᱟᱫᱚ ᱚᱱᱟᱛᱮ ᱵᱟᱞᱮ ᱤᱫᱤ ᱠᱚᱣᱟ ᱚᱲᱟᱜ ᱨᱮᱜᱮ ᱞᱮ ᱫᱚᱦᱚ ᱠᱚᱣᱟ ᱟᱫᱚ ᱚᱱᱟ ᱠᱟᱨᱚᱟᱛᱮ ᱡᱚᱱᱰᱨᱟ ᱜᱚᱰᱟ ᱠᱷᱚᱡ ᱜᱷᱟᱥᱠᱚ ᱞᱮ ᱨᱟᱪᱟᱜ ᱤᱫᱤ ᱟᱠᱚᱣᱟ ᱡᱚᱢᱚᱪᱚ ᱠᱚᱣᱟᱞᱮ ᱛᱟᱞᱦᱮ ᱤᱱᱟᱹᱠᱷᱟᱡ ᱢᱟᱱᱮ ᱥᱤᱢ ᱥᱩᱠᱨᱤᱦᱚᱸ ᱢᱚᱡᱽᱜᱮ ᱠᱚ ᱛᱮᱦᱮᱱᱟ ᱢᱮᱨᱚᱢᱠᱚ ᱦᱚᱸ ᱢᱚᱡᱽᱜᱮ ᱠᱚ ᱛᱮᱦᱮᱱᱟ ᱚᱱᱟᱛᱮᱧ ᱢᱮᱱᱟ ᱥᱤᱢ ᱥᱩᱠᱨᱤ ᱫᱚ ᱟᱹᱰᱤ ᱢᱚᱡᱽ ᱜᱮᱭᱟᱠᱚ ᱡᱚᱠᱷᱚᱱ ᱩᱱᱠᱩ ᱫᱚ ᱟᱹᱥᱩᱞ ᱟᱠᱟᱫ ᱠᱚ ᱛᱮᱜᱮ ᱱᱤᱡᱮᱨ ᱡᱤᱵᱤᱠᱟ ᱞᱮᱠᱟ ᱦᱮᱱᱟᱜ ᱠᱚᱣᱟ ᱛᱳ ᱚᱱᱟᱛᱮ ᱟᱹᱰᱤᱜᱟᱱᱤᱧ ᱠᱩᱥᱤᱭᱟ ᱠᱚᱣᱟ